ᱦᱮᱞᱳ ᱦᱮᱸ ᱚᱠᱚᱭ ᱦᱚᱸ ᱪᱮᱫ ᱫᱚᱨᱠᱟᱨ ᱦᱮᱸ ᱥᱟᱭᱠᱮᱹᱞ ᱵᱤᱱ ᱦᱟᱛᱟᱣᱟ ᱟᱪᱪᱷᱟ ᱚᱠᱟ ᱞᱮᱠᱟᱱ ᱥᱟᱭᱠᱮᱹᱞ ᱵᱤᱱ ᱦᱟᱛᱟᱣᱟ ᱦᱮᱸ ᱦᱤᱨᱳ ᱥᱟᱭᱠᱮᱹᱞ ᱢᱟ ᱟᱹᱰᱤ ᱨᱚᱠᱚᱢᱟᱜ ᱢᱮᱱᱟᱜᱼᱟ ᱟᱫᱚ ᱢᱚᱴᱟ ᱪᱟᱠᱟ ᱫᱟᱸᱵᱽᱲᱩ ᱪᱟᱠᱟ ᱥᱮ ᱦᱚᱯᱚᱱ ᱪᱟᱠᱟ ᱦᱟᱜ ᱥᱮ ᱯᱟᱛᱞᱟ ᱪᱟᱠᱟ ᱦᱟᱠᱜ ᱦᱚᱸ ᱢᱮᱱᱟᱜ ᱜᱮᱭᱟ ᱫᱟᱢ ᱠᱚ ᱡᱟᱦᱟᱸ ᱵᱟᱡᱟᱨ ᱨᱮ ᱪᱟᱞᱟᱜ ᱠᱟᱱᱟ ᱵᱟᱡᱟᱨ ᱨᱮᱫᱚ ᱤᱱᱟᱹ ᱨᱮᱹᱴ ᱜᱮ ᱦᱮᱱᱟᱜᱼᱟ ᱦᱳᱭ ᱫᱟᱢ ᱫᱚ ᱚᱱᱠᱟ ᱫᱚ ᱮᱛᱚᱦᱚᱵ ᱠᱟᱱᱟ ᱱᱟᱜ ᱥᱟᱲᱮ ᱪᱟᱨ ᱦᱟᱡᱟᱨ ᱠᱷᱚᱱᱟᱜ ᱱᱚᱛᱮᱜ ᱟᱨ ᱦᱟᱱᱛᱮᱱᱟᱜ ᱪᱮᱛᱟᱱ ᱫᱷᱟᱹᱨᱤᱛ ᱢᱮᱱᱟᱜᱼᱟ ᱪᱷᱚᱼᱥᱟᱛ ᱦᱟᱡᱟᱨ ᱫᱟᱹᱨᱤᱡ ᱢᱮᱱᱟᱜᱼᱟ ᱰᱤᱥ ᱵᱨᱮᱹᱠ ᱵᱟᱞᱟ ᱢᱮᱱᱟᱜᱼᱟ ᱱᱚᱛᱮ ᱜᱮᱭᱟᱨ ᱵᱟᱞᱟ ᱥᱟᱭᱠᱮᱹᱞ ᱢᱮᱱᱟᱜᱼᱟ ᱯᱟᱸᱪ ᱦᱟᱡᱟᱨ ᱫᱟᱢᱟᱜ ᱛᱮᱫᱚ ᱯᱟᱛᱞᱟ ᱪᱟᱠᱟ ᱜᱮᱵᱤᱱ ᱧᱟᱢᱟ ᱱᱟᱜ ᱢᱚᱴᱟ ᱪᱟᱠᱟ ᱵᱤᱱ ᱧᱟᱢᱟ ᱚᱱᱟᱦᱚᱸ ᱠᱚᱢ ᱫᱟᱢ ᱧᱚᱜ ᱜᱮᱭᱟ ᱟᱫᱚ ᱚᱱᱟ ᱫᱚ ᱵᱤᱥᱤ ᱵᱟᱭ ᱞᱟᱥᱴᱤᱝᱟ ᱟᱨ ᱠᱟᱺᱪ ᱜᱟᱫᱷᱟ ᱧᱚᱜᱚᱜᱼᱟ ᱚᱱᱟ ᱥᱟᱭᱠᱮᱹᱞ ᱫᱚ ᱜᱟᱫᱷᱟ ᱢᱮᱱᱫᱚ ᱪᱮᱫ ᱢᱟᱱᱮ ᱢᱚᱴᱟ ᱪᱟᱠᱟ ᱡᱩᱫᱤ ᱵᱮᱱ ᱦᱟᱛᱟᱣ ᱠᱷᱟᱱ ᱫᱚ ᱠᱟᱺᱪ ᱤᱭᱟᱹ ᱧᱚᱜᱚᱜ ᱛᱟᱹᱵᱤᱱᱟ ᱯᱷᱟᱸᱫᱟ ᱟᱹᱰᱤ ᱠᱚᱥᱴᱚ ᱵᱩᱡᱷᱟᱹᱜᱼᱟ ᱡᱟᱦᱟᱸ ᱠᱚᱥᱮᱱ ᱚᱥᱩᱵᱤᱫᱟ ᱠᱚᱨᱮ ᱵᱤᱱ ᱦᱤᱡᱩᱜ ᱥᱮᱱᱚᱜᱼ ᱞᱟᱸᱜᱟ ᱚᱵᱚᱥᱛᱟ ᱨᱮ ᱟᱨ ᱯᱟᱛᱞᱟ ᱪᱟᱠᱟ ᱡᱩᱫᱤ ᱵᱮᱱ ᱦᱟᱛᱟᱣ ᱠᱷᱟᱱ ᱫᱚ ᱱᱚᱣᱟ ᱫᱚ ᱟᱹᱰᱤ ᱪᱮᱦᱨᱟ ᱨᱟᱸᱭᱟᱛ ᱜᱮᱭ ᱫᱟᱹᱲᱟ ᱟᱨ ᱦᱚᱸ ᱟᱹᱵᱤᱱ ᱚᱠᱟ ᱞᱮᱠᱟᱱᱟᱜ ᱵᱤᱱ ᱠᱩᱥᱤᱜ ᱠᱟᱱᱟ ᱚᱱᱠᱟᱱᱟᱜ ᱜᱮ ᱦᱟᱛᱟᱣ ᱵᱤᱱ ᱛᱚ ᱦᱳᱭ ᱟᱫᱚ ᱱᱟᱜ ᱠᱩᱥᱤ ᱚᱱᱩᱥᱟᱨ ᱱᱟᱜ ᱡᱚᱛᱚ ᱥᱟᱭᱠᱮᱹᱞ ᱢᱟ ᱱᱟᱜ ᱥᱚᱢᱟᱱ ᱵᱟᱭ ᱛᱟᱦᱮᱱᱟ ᱥᱮ ᱠᱤᱪᱷᱩ ᱢᱟ ᱱᱟᱜ ᱪᱮᱦᱨᱟ ᱧᱮᱞᱚᱜᱼᱟ ᱠᱤᱪᱷᱩ ᱠᱟᱺᱪ ᱦᱚᱯᱚᱱ ᱧᱚᱜ ᱧᱮᱞᱚᱜᱼᱟ ᱚᱱᱟ ᱦᱟᱸᱜ ᱪᱮᱦᱨᱟ ᱮᱠᱫᱚᱢ ᱢᱮᱸᱫ ᱥᱟᱢᱟᱝ ᱨᱮ ᱡᱟᱦᱟᱸ ᱱᱟᱜ ᱪᱮᱦᱨᱟ ᱧᱮᱞᱚᱜᱼᱟ ᱚᱱᱟ ᱴᱟᱜ ᱜᱮ ᱱᱟᱜ ᱵᱤᱱ ᱫᱟᱢ ᱠᱷᱟᱱ ᱫᱚ ᱫᱟᱢ ᱫᱚ ᱱᱟᱜ ᱡᱚᱛᱚ ᱵᱷᱤᱱᱟᱹ ᱵᱷᱤᱱᱟᱹ ᱜᱮ ᱢᱮᱱᱟᱜᱼᱟ ᱡᱟᱦᱟᱸᱞᱮᱠᱟ ᱥᱟᱭᱠᱮᱹᱞ ᱚᱱᱩᱥᱟᱨ ᱚᱱᱠᱟ ᱜᱮ ᱦᱳᱭ ᱟᱫᱚ ᱚᱱᱟ ᱫᱚᱠᱟᱱ ᱟᱴ ᱵᱟᱡᱮ ᱠᱷᱚᱱ ᱪᱟᱨ ᱵᱟᱡᱮ ᱠᱷᱩᱞᱟᱹᱣ ᱛᱟᱦᱮᱸᱱ ᱠᱟᱱᱟᱱᱟᱜ ᱟᱨ ᱮᱠ ᱵᱟᱡᱮ ᱠᱷᱚᱱ ᱫᱩ ᱵᱟᱡᱮ ᱫᱚ ᱱᱟᱜ ᱴᱤᱯᱤᱱ ᱚᱠᱛᱚ ᱛᱟᱦᱮᱱᱟ ᱱᱟᱜ ᱩᱱ ᱚᱠᱛᱚ ᱟᱞᱚᱵᱤᱱ ᱦᱤᱡᱩᱜᱼᱟ ᱛᱚᱵᱮ ᱢᱟ ᱴᱷᱤᱠᱜᱮᱭᱟ ᱦᱮᱸ ᱩᱱ ᱚᱠᱛᱚ ᱱᱟᱜ ᱦᱤᱡᱩᱜ ᱵᱤᱱ ᱞᱟᱹᱭᱮᱫ ᱵᱤᱱᱟ ᱟᱴ ᱵᱟᱡᱮ ᱠᱷᱚᱱ ᱵᱟᱨᱚ ᱵᱟᱡᱮ ᱦᱚᱸ ᱴᱷᱤᱠ ᱢᱟ ᱛᱚᱵᱮ ᱦᱩᱸ